ᱡᱟᱦᱟᱸ ᱥᱮᱫ ᱫᱟᱬᱟᱱ ᱞᱟᱹᱜᱤᱫ ᱠᱤᱪᱷᱩ ᱮᱸᱴᱠᱮᱴᱚᱬᱮ ᱦᱩᱭᱩᱜᱼᱟ ᱚᱱᱟ ᱠᱚ ᱥᱟᱦᱟᱭ ᱥᱟᱦᱟᱭ ᱞᱟᱹᱜᱤᱫ ᱫᱚ ᱠᱤᱪᱷᱩ ᱱᱟᱱᱟ ᱨᱚᱠᱚᱢ ᱯᱚᱱᱛᱷᱟ ᱦᱟᱛ ᱦᱩᱭᱩᱜᱼᱟ ᱡᱮᱢᱚᱱ ᱢᱚᱡᱽ ᱢᱚᱡᱟᱜ ᱜᱟᱹᱰᱤ ᱴᱟᱠᱟ ᱵᱟ ᱠᱟᱹᱣᱰᱤ ᱟᱨ ᱡᱚᱢ ᱛᱮᱭᱟᱜ ᱠᱚ ᱨᱮᱹᱞ ᱜᱟᱹᱰᱤ ᱚᱱᱟ ᱠᱚ ᱥᱩᱵᱤᱫᱷᱟ ᱦᱩᱭ ᱞᱮᱱᱠᱷᱟᱡ ᱟᱨᱟᱢ ᱦᱩᱭᱩᱜᱼᱟ